ᱡᱮᱵᱷᱩᱛᱤ ᱰᱮᱹᱱᱢᱟᱨᱠ ᱡᱩᱞᱳᱥᱞᱳᱵᱷᱤᱭᱟᱱ ᱪᱮᱠᱤᱭᱟ ᱥᱟᱭᱯᱷᱨᱟᱥ ᱠᱤᱭᱩᱵᱟᱨ ᱠᱨᱤᱭᱩᱴᱩᱢ ᱠᱳᱥᱴᱨᱟᱭᱤᱥ ᱠᱳᱢᱨᱚᱥᱴ ᱠᱚᱞ ᱵᱤᱱ ᱪᱮᱱᱱᱟᱭ ᱪᱤᱞᱤ ᱪᱟᱱᱫᱽ ᱥᱟᱢᱯᱟᱱᱰ ᱪᱟᱱ ᱪᱟᱱᱟᱫᱟ ᱠᱟᱢᱨᱳᱢ ᱠᱟᱢᱨᱳᱰᱤ ᱠᱟᱵᱨᱳᱵᱷᱟᱫᱟ ᱵᱤᱨᱟᱢ ᱵᱤᱠᱤ ᱯᱷᱟᱥᱠᱳ ᱵᱤᱞᱤ ᱜᱟᱨᱚᱢ ᱵᱨᱟᱭᱤᱠ ᱞᱩᱱᱮᱵᱟᱨᱠ ᱵᱞᱩᱱᱟᱭᱤᱱ ᱵᱞᱩᱵᱷᱤᱭᱟ ᱵᱤᱱᱤᱭᱟ ᱵᱮᱞᱡᱤᱝ ᱵᱤᱞᱤ ᱜᱨᱟᱢ ᱵᱮᱞᱤᱨᱚᱱ ᱵᱮᱞᱤ ᱵᱷᱤᱢ ᱵᱟᱨᱦᱚᱨᱟᱭᱤᱥ ᱟᱠᱟᱨᱵᱷᱟᱭᱡᱟᱱ ᱮᱥᱴᱤᱞᱩᱵᱟᱨᱰᱮᱱ ᱮᱞᱤᱱᱟ ᱮᱱᱴᱨᱳᱰᱨᱟ ᱟᱨᱢᱟᱱᱤᱭᱟᱱ ᱮᱞᱤᱵᱟᱨᱱᱤᱭᱟᱱ ᱮᱞᱤᱜᱨᱟᱴᱤᱭᱟᱱ ᱚᱥᱴᱨᱮᱞᱤᱭᱟ ᱵᱨᱮᱱᱰᱮᱱ ᱵᱟᱨᱵᱷᱤ ᱨᱤᱭᱟᱱ